ᱵᱚᱫᱚᱞ ᱢᱮᱱ ᱛᱮᱫᱚ ᱟᱹᱰᱤ ᱜᱮ ᱵᱚᱫᱚᱞᱚᱜ ᱠᱟᱱᱟ ᱪᱮᱫᱟᱜ ᱥᱮ ᱥᱚᱢᱚᱭ ᱨᱮ ᱫᱟᱜ ᱡᱟᱹᱲᱤ ᱵᱟᱝ ᱛᱮ ᱪᱟᱹᱥᱤ ᱟᱹᱰᱤ ᱠᱚᱥᱴᱚ ᱛᱮ ᱫᱤᱱ ᱯᱟᱨᱚᱢᱚᱜ ᱠᱟᱱ ᱛᱟᱠᱚᱣᱟ ᱮᱱᱛᱮ ᱨᱮᱦᱚᱸ ᱪᱟᱹᱥᱤ ᱠᱚ ᱪᱮᱥᱴᱟᱭᱮᱫ ᱜᱮᱭᱟ ᱪᱟᱥ ᱟᱵᱚᱱ ᱢᱮᱱ ᱛᱮ ᱮᱱ ᱨᱮᱦᱚᱸ ᱴᱟᱭᱤᱢ ᱨᱮ ᱵᱟᱝ ᱪᱟᱥ ᱠᱷᱟᱹᱛᱤᱨ ᱛᱮ ᱥᱮᱞᱚ ᱠᱚᱠᱚ ᱵᱟᱹᱭᱥᱟᱹᱣᱮᱫᱼᱟ ᱠᱩᱧ ᱠᱚ ᱰᱟᱹᱰᱤ ᱠᱚᱠᱚ ᱵᱮᱱᱟᱣᱮᱫᱼᱟ ᱮᱱ ᱨᱮᱦᱚᱸ ᱪᱟᱥ ᱠᱚ ᱪᱮᱥᱴᱟᱭᱮᱫᱼᱟ ᱪᱟᱹᱥᱤ